ᱤᱧ ᱡᱩᱫᱤ ᱮᱴᱟᱜ ᱫᱤᱥᱚᱢ ᱫᱟᱲᱟᱱ ᱨᱮᱱᱟᱜ ᱫᱟᱣᱤᱧ ᱧᱟᱢᱟ ᱮᱱᱠᱷᱟᱱ ᱫᱚ ᱚᱸᱰᱮᱱᱟᱜ ᱛᱟᱦᱮᱱ ᱦᱚᱨᱚᱜ ᱵᱟᱸᱫᱮ ᱡᱚᱢᱼᱧᱩ ᱵᱟᱝ ᱠᱤ ᱠᱟᱹᱢᱤ ᱠᱚ ᱮᱱᱮᱡ ᱥᱮᱨᱮᱧ ᱚᱱᱟ ᱠᱚᱨᱮᱱᱟᱜ ᱤᱧ ᱵᱟᱰᱟᱭ ᱫᱟᱲᱮᱭᱟᱜᱼᱟ ᱟᱨ ᱡᱮᱢᱚᱱ ᱟᱵᱚ ᱫᱤᱥᱚᱢ ᱨᱮᱭᱟᱜ ᱪᱮᱫ ᱞᱮᱠᱟ ᱮᱱᱮᱡ ᱥᱮᱨᱮᱧ ᱨᱚᱲ ᱵᱚᱸᱜᱟᱼᱵᱩᱨᱩ ᱦᱚᱨᱚᱜ ᱵᱟᱸᱫᱮ ᱚᱱᱟ ᱠᱚᱧ ᱛᱩᱞᱟᱹ ᱯᱟᱹᱭᱞᱟᱹᱭᱟ ᱟᱨ ᱦᱚᱨᱚᱜ ᱵᱟᱸᱫᱮ ᱦᱚᱸ ᱡᱮᱢᱚᱱ ᱚᱱᱛᱮᱱ ᱦᱚᱲ ᱪᱮᱫᱠᱟ ᱠᱚ ᱦᱚᱨᱚᱜᱚᱜᱼᱟ ᱱᱚᱛᱮ ᱨᱮᱱ ᱚᱠᱟ ᱞᱮᱠᱟ ᱠᱚ ᱦᱚᱨᱚᱜ ᱵᱟᱸᱫᱮᱜᱼᱟ ᱠᱩᱲᱤ ᱠᱚ ᱪᱮᱫ ᱠᱚᱠᱚ ᱦᱚᱨᱚᱜᱟ ᱠᱚᱲᱟ ᱠᱚ ᱪᱮᱫ ᱠᱚᱠᱚ ᱦᱚᱨᱚᱜᱟ ᱱᱚᱣᱟ ᱫᱤᱥᱚᱢ ᱨᱮ ᱟᱵᱚ ᱫᱤᱥᱚᱢ ᱨᱮᱱ ᱦᱚᱸ ᱪᱮᱫᱠᱟ ᱵᱚᱱ ᱦᱚᱨᱚᱜ ᱵᱟᱸᱫᱮᱜᱼᱟ ᱚᱱᱟᱠᱚᱧ ᱛᱩᱞᱟᱹ ᱯᱟᱭᱞᱟᱹ ᱫᱟᱲᱮᱭᱟᱜᱼᱟ ᱮᱴᱟᱜ ᱫᱤᱥᱚᱢ ᱫᱟᱲᱟᱱ ᱞᱟᱹᱜᱤᱫ ᱫᱚ ᱱᱚᱣᱟ ᱠᱚᱜᱮ ᱠᱚ ᱧᱮᱞᱟ ᱟᱨ ᱚᱱᱟ ᱠᱚᱜᱮ ᱵᱚᱱ ᱛᱩᱞᱟᱹ ᱯᱟᱭᱞᱟ ᱡᱚᱠᱷᱟᱭᱟ ᱫᱟᱲᱮᱭᱟᱜᱼᱟ ᱛᱚᱵᱮ ᱮᱱᱟᱜ ᱜᱮ ᱟᱵᱚ ᱦᱚᱸ ᱫᱤᱥᱚᱢ ᱵᱚᱱ ᱫᱟᱲᱟᱱ ᱠᱷᱟᱱ ᱫᱚ ᱚᱱᱠᱟ ᱵᱚᱱ ᱵᱮᱵᱷᱟᱨᱟ ᱟᱨ ᱡᱩᱫᱤ ᱫᱤᱥᱚᱢ ᱫᱟᱲᱟᱱ ᱵᱟᱝᱵᱚᱱ ᱚᱰᱳᱠ ᱞᱮᱱᱠᱷᱟᱱ ᱫᱚ ᱵᱟᱵᱚᱱ ᱵᱟᱰᱟᱭ ᱫᱟᱲᱮᱭᱟᱜᱼᱟ ᱡᱮ ᱟᱵᱚ ᱫᱤᱥᱚᱢ ᱨᱮᱭᱟᱜ ᱪᱮᱫᱞᱮᱠᱟ ᱞᱟᱹᱭᱼᱞᱟᱠᱪᱟᱨ ᱠᱚ ᱟᱨᱵᱟᱝ ᱠᱤ ᱛᱟᱦᱮᱱ ᱠᱚ ᱟᱨ ᱮᱴᱟᱜ ᱫᱤᱥᱚᱢ ᱨᱮᱭᱟᱜ ᱛᱟᱦᱮᱱ ᱪᱮᱫᱞᱮᱠᱟ ᱵᱷᱮᱜᱟᱨᱟ ᱢᱮᱱᱛᱮ ᱟᱨ ᱮᱴᱟᱜ ᱫᱤᱥᱚᱢ ᱨᱮ ᱪᱮᱫᱠᱟ ᱠᱚ ᱦᱚᱨᱚᱜ ᱵᱟᱸᱫᱮᱜᱼᱟ ᱟᱨ ᱟᱵᱚ ᱫᱤᱥᱚᱢ ᱪᱮᱫᱠᱟ ᱠᱚ ᱦᱚᱨᱚᱜ ᱵᱟᱸᱫᱮᱜᱼᱟ ᱚᱱᱟ ᱠᱚᱵᱚᱱ ᱵᱟᱰᱟᱭ ᱫᱟᱲᱮᱭᱟᱜᱼᱟ ᱚᱱᱟᱛᱮ ᱫᱤᱥᱚᱢ ᱫᱟᱲᱟᱱ ᱦᱚᱸ ᱟᱹᱰᱤᱜᱮ ᱵᱮᱥᱟ